ᱠᱚᱞ ᱫᱟᱜ ᱦᱚᱸ ᱡᱟᱦᱟᱸ ᱢᱟᱱᱮ ᱮᱠᱵᱟᱨᱮ ᱯᱚᱨᱤᱥᱠᱟᱨ ᱚᱱᱟ ᱫᱷᱟᱨᱮ ᱫᱷᱟᱨᱮ ᱛᱮᱞᱮ ᱫᱚᱦᱚ ᱠᱟᱜᱼᱟ ᱱᱚᱣᱟ ᱯᱩᱨᱟᱹ ᱮᱠᱫᱚᱢ ᱯᱚᱨᱤᱥᱠᱟᱨ ᱛᱟᱦᱮᱱ ᱢᱟ ᱟᱨ ᱧᱩ ᱫᱟᱜ ᱦᱚᱸ ᱠᱷᱩᱵ ᱵᱷᱟᱞᱮ ᱫᱟᱜ ᱦᱚᱸᱞᱮ ᱢᱟᱹᱨᱟ ᱟᱨ ᱡᱚᱢ ᱦᱚᱸᱞᱮ ᱡᱚᱢᱟ ᱟᱨ ᱛᱟᱨᱯᱚᱨᱮ ᱨᱮᱭᱟᱲ ᱦᱚᱸᱞᱮ ᱨᱮᱭᱟᱲᱚᱜᱼᱟ ᱦᱚᱲᱢᱚ ᱠᱚᱦᱚᱸ ᱯᱚᱨᱤᱥᱠᱟᱨ ᱠᱷᱩᱵᱮ ᱡᱩᱛ ᱦᱩᱭᱩᱜᱼᱟ ᱫᱟᱜ ᱦᱚᱸ ᱥᱤᱵᱤᱞ ᱜᱮᱭᱟ ᱢᱟᱱᱮ ᱱᱚᱞᱠᱩᱯ ᱫᱟᱜ ᱮᱠᱫᱚᱢ ᱯᱚᱨᱤᱥᱠᱟᱨ ᱢᱟᱱᱮ ᱪᱮᱫ ᱦᱚᱸ ᱚᱱᱟ ᱴᱷᱮᱱ ᱢᱟᱱᱮ ᱡᱚᱵᱨᱟ ᱡᱷᱟᱹᱴᱤ ᱪᱮᱫ ᱜᱮ ᱵᱟᱝᱞᱮ ᱫᱚᱦᱚᱭᱟ ᱛᱚ ᱛᱟᱦᱮᱸ ᱦᱚᱪᱚᱣᱟᱜᱼᱟ ᱡᱟᱦᱟᱸ ᱛᱤᱱ ᱨᱮᱜᱮ ᱥᱚᱵᱥᱚᱢᱚᱭ ᱡᱟᱦᱟᱸᱭ ᱜᱮᱞᱮ ᱫᱟᱜ ᱞᱮ ᱞᱩᱭᱟ ᱡᱟᱦᱟᱸᱭ ᱜᱮ ᱨᱮᱭᱟᱲᱚᱜᱼᱟᱭ ᱩᱱᱤᱛᱚ ᱯᱚᱨᱤᱥᱠᱟᱨ ᱮᱠᱫᱚᱢ ᱚᱱᱟ ᱴᱷᱮᱱ ᱫᱚ ᱯᱷᱚᱨᱥᱟ ᱜᱮ ᱥᱚᱵᱥᱚᱢᱚᱭ ᱞᱮ ᱫᱚᱦᱚ ᱠᱟᱜᱼᱟ ᱟᱨ ᱵᱤᱫᱤ ᱞᱮ ᱛᱮᱭᱟᱨᱟᱠᱟᱫᱟ ᱚᱱᱟ ᱥᱩᱨ ᱥᱩᱨ ᱛᱮ ᱢᱟᱱᱮ ᱦᱚᱯᱚᱱ ᱧᱚᱜ ᱜᱮ ᱢᱟᱱᱮ ᱨᱮᱭᱟᱲᱚᱜ ᱡᱚᱠᱷᱚᱡ ᱟᱨ ᱫᱟᱜ ᱠᱟᱸᱰᱟ ᱫᱚᱦᱚ ᱠᱚ ᱞᱟᱜᱟᱫ ᱛᱮ ᱟᱫᱚ ᱚᱱᱟ ᱠᱚᱨᱮ ᱮᱠᱫᱚᱢ ᱯᱷᱚᱨᱥᱟ ᱟᱨ ᱫᱟᱜ ᱛᱮᱫ ᱫᱚ ᱡᱮ ᱱᱚᱜᱼᱚᱭ ᱱᱚᱣᱟ ᱢᱤᱫᱴᱤᱡ ᱜᱟᱰᱟ ᱞᱮ ᱛᱮᱭᱟᱨᱟᱠᱟᱫᱟ ᱞᱟᱹᱴᱩ ᱧᱚᱜ ᱡᱮ ᱚᱱᱟ ᱴᱷᱮᱱ ᱫᱟᱜ ᱫᱚ ᱡᱚᱛᱚ ᱥᱚᱲᱚ ᱪᱟᱞᱟᱜᱼᱟ ᱟᱫᱚ ᱧᱩᱨᱩᱜᱼᱟ ᱫᱟᱜ ᱫᱚ ᱡᱟᱛᱮ ᱪᱷᱤᱨᱤᱭᱟ ᱟᱞᱚ ᱪᱷᱤᱨᱤᱭᱟᱜ ᱢᱟ ᱵᱟᱠᱷᱟᱱ ᱯᱚᱠᱟ ᱢᱟᱠᱚᱲ ᱠᱚ ᱵᱮᱱᱟᱜᱼᱟ ᱟᱨ ᱥᱤᱠᱬᱤᱡ ᱠᱚ ᱛᱮᱭᱟᱨᱚᱜᱼᱟ ᱡᱚᱛᱚ ᱠᱤᱪᱷᱩ ᱧᱤᱫᱟᱹ ᱫᱚᱠᱚ ᱜᱮᱼᱜᱮᱨᱟ ᱚᱱᱟ ᱠᱷᱟᱹᱛᱤᱨ ᱛᱮ ᱚᱱᱟ ᱫᱟᱜ ᱫᱚ ᱡᱚᱛᱚ ᱮᱠᱫᱚᱢ ᱚᱱᱟ ᱜᱟᱰᱟ ᱨᱮᱞᱮ ᱫᱚᱦᱚ ᱫᱚᱦᱚ ᱡᱟᱣᱨᱟᱭᱟ ᱟᱨ ᱟᱡ ᱛᱮᱜᱮ ᱚᱱᱛᱮ ᱫᱚ ᱟᱸᱡᱮᱫᱚᱜᱼᱟ ᱠᱩᱸᱧ ᱞᱮᱠᱟ ᱢᱤᱫᱴᱤᱡ ᱞᱮ ᱵᱮᱱᱟᱣ ᱠᱟᱜᱼᱟ ᱚᱱᱟ ᱡᱟᱭᱜᱟ ᱨᱮᱞᱮ ᱫᱚᱦᱚ ᱡᱟᱣᱨᱟᱭᱫᱟ ᱚᱱᱟ ᱦᱚᱛᱮᱡ ᱛᱮ ᱯᱚᱨᱤᱥᱠᱟᱨ ᱯᱚᱨᱤᱪᱷᱚᱱᱱᱚ ᱜᱮ ᱮᱠᱫᱚᱢ ᱚᱱᱟ ᱴᱷᱮᱱ ᱫᱚ ᱛᱟᱦᱮᱱ ᱛᱟᱞᱮᱭᱟ ᱚᱱᱮ ᱚᱱᱟ ᱦᱚᱛᱮᱡ ᱛᱮ ᱫᱟᱜ ᱦᱚᱸ ᱠᱷᱩᱵᱮ ᱵᱷᱟᱞᱮᱭᱟ ᱮᱠᱫᱚᱢ ᱯᱚᱨᱤᱥᱠᱟᱨ ᱮᱠᱫᱚᱢ ᱧᱩ ᱦᱚᱸ ᱮᱠᱫᱚᱢ ᱤᱥᱤᱱ ᱵᱟᱥᱟᱝ ᱡᱚᱛᱚ ᱠᱤᱪᱷᱩ ᱨᱮᱭᱟᱲ ᱦᱚᱸ ᱚᱱᱟ ᱫᱟᱜ ᱛᱮᱜᱮᱞᱮ ᱨᱮᱭᱟᱲ ᱵᱟᱲᱟᱜᱼᱟ ᱚᱱᱟ ᱜᱮ ᱱᱟᱯᱟᱭ ᱜᱮ ᱚᱱᱟ ᱱᱚᱞᱠᱩᱯ ᱫᱟᱜ ᱫᱚᱞᱮ ᱠᱩᱥᱤᱭᱟᱜᱼᱟ ᱮᱵᱚᱝ ᱟᱨ ᱯᱚᱨᱤᱥᱠᱟᱨ ᱯᱚᱨᱤᱪᱷᱚᱱᱱᱚᱞᱮ ᱫᱚᱦᱚᱭᱟ ᱫᱟᱜ ᱦᱚᱸ ᱦᱟᱱᱛᱮ ᱱᱟᱛᱮ ᱪᱷᱤᱛᱨᱟᱹ ᱪᱷᱤᱛᱨᱤ ᱵᱟᱝ ᱛᱟᱦᱮᱱᱟ ᱢᱤᱫᱴᱤᱡ ᱜᱟᱰᱟ ᱞᱮ ᱞᱟ ᱠᱟᱫᱟ ᱚᱱᱟ ᱜᱟᱰᱟ ᱵᱷᱤᱛᱨᱤ ᱨᱮᱜᱮ ᱫᱟᱜ ᱫᱚ ᱛᱟᱦᱮᱱᱟ ᱪᱮᱛᱟᱱ ᱦᱚᱸᱞᱮ ᱰᱷᱟᱯᱚᱜ ᱠᱟᱫᱟ ᱯᱟᱞᱦᱟᱼᱯᱟᱛ ᱡᱮᱢᱚᱱ ᱟᱞᱚ ᱵᱚᱞᱚᱜ ᱟ ᱥᱩᱫᱩ ᱫᱟᱜ ᱛᱮᱫ ᱜᱮ ᱟᱡ ᱛᱮᱜᱮ ᱦᱟᱱᱛᱮ ᱟᱸᱡᱮᱫ ᱤᱫᱤᱜᱼᱟ ᱮᱱᱮ ᱮᱝᱠᱟᱞᱮ ᱵᱮᱱᱟᱣ ᱠᱟᱫᱟ